ᱟᱞᱮ ᱱᱤᱭᱟᱹ ᱯᱚᱥᱪᱤᱢ ᱵᱟᱝᱞᱟ ᱨᱮ ᱯᱚᱥᱪᱤᱢ ᱵᱟᱝᱞᱟᱨᱮ ᱡᱟᱦᱟᱸ ᱯᱚᱱᱚᱛ ᱨᱮ ᱵᱟ ᱟᱹᱛᱩ ᱨᱮ ᱢᱮᱱᱟᱜ ᱞᱮᱭᱟ ᱟᱞᱮ ᱱᱚᱸᱰᱮᱱᱟᱜ ᱱᱤᱭᱚᱢ ᱫᱚ ᱦᱩᱭᱩᱜ ᱠᱟᱱᱟ ᱡᱚᱠᱷᱚᱱ ᱠᱚ ᱵᱟᱹᱲᱤᱡᱚᱜᱼᱟ ᱵᱟ ᱡᱟᱦᱟᱸᱭ ᱠᱚ ᱜᱚᱡᱚᱜᱼᱟ ᱛᱚᱠᱷᱚᱱ ᱯᱨᱚᱛᱷᱚᱢ ᱨᱮᱫᱚ ᱠᱚ ᱦᱚᱦᱚᱣ ᱠᱚ ᱦᱚᱦᱚᱣ ᱠᱚᱣᱟ ᱟᱹᱛᱩᱨᱮᱱ ᱢᱟᱹᱡᱷᱤ ᱦᱟᱲᱟᱢ ᱡᱚᱜᱽ ᱢᱟᱹᱡᱷᱤ ᱠᱚ ᱩᱱᱠᱩ ᱦᱮᱡ ᱠᱟᱛᱮᱫ ᱞᱟᱦᱟᱨᱮ ᱞᱟᱦᱟ ᱨᱮᱠᱚ ᱧᱮᱞᱟ ᱚᱲᱟᱜ ᱨᱮᱭᱟᱜ ᱠᱟᱹᱢᱤᱦᱚᱨᱟ ᱠᱚ ᱚᱲᱟᱜ ᱨᱮᱠᱚ ᱜᱟᱞᱢᱟᱨᱟᱣᱟ ᱛᱟᱨᱯᱚᱨ ᱪᱤᱠᱟᱹᱛᱮ ᱪᱤᱠᱟᱹᱭᱮᱱᱟ ᱚᱱᱟ ᱠᱚᱠᱚ ᱟᱸᱡᱚᱢᱟ ᱮᱱᱠᱷᱟᱱ ᱚᱲᱟᱜ ᱨᱮᱱ ᱦᱚᱲ ᱥᱟᱛᱮᱜ ᱩᱱᱤ ᱜᱚᱡ ᱦᱚᱲᱟᱜ ᱥᱮᱥ ᱚᱱᱛᱤᱢ ᱡᱟᱦᱟᱸᱭᱟᱜ ᱧᱮᱞ ᱧᱮᱞ ᱤᱪᱪᱷᱟᱹ ᱩᱱᱤ ᱜᱚᱡ ᱦᱚᱲᱠᱚ ᱧᱮᱞᱮᱭᱟ ᱡᱟᱦᱟᱸᱭ ᱚᱲᱟᱜ ᱨᱮᱱ ᱱᱤᱡᱮᱨᱮᱱ ᱦᱚᱸ ᱯᱮᱲᱟ ᱦᱚᱲ ᱵᱟᱵᱟ ᱡᱚᱱᱟ ᱜᱚᱜᱚ ᱡᱚᱱᱟ ᱦᱳᱠ ᱦᱚᱯᱚᱱᱵᱟ ᱢᱟᱨᱟᱝᱵᱟ ᱩᱱᱠᱩ ᱦᱮᱡ ᱠᱟᱛᱮᱫ ᱩᱱᱤ ᱠᱚ ᱧᱮᱞᱮᱭᱟ ᱮᱱᱠᱷᱟᱱ ᱯᱚᱨᱮᱫᱚ ᱩᱱᱤ ᱤᱫᱤ ᱞᱟᱹᱜᱤᱫ ᱟᱹᱛᱩ ᱨᱮᱱ ᱠᱚᱲᱟ ᱠᱚᱠᱚ ᱥᱮ ᱥᱮ ᱵᱟᱵᱟ ᱦᱚᱲ ᱠᱚ ᱦᱚᱲ ᱠᱚ ᱢᱟᱫ ᱠᱚ ᱜᱮᱫᱟ ᱢᱟᱫ ᱛᱮ ᱯᱟᱨᱠᱚᱢ ᱞᱮᱠᱟᱱᱟᱜ ᱵᱟ ᱠᱷᱟᱹᱴᱭᱟᱹ ᱞᱮᱠᱟᱱᱟᱜ ᱠᱚ ᱤᱫᱤᱨᱮᱭᱟᱜ ᱡᱤᱱᱤᱥ ᱠᱚ ᱵᱮᱱᱟᱣᱟ ᱮᱱᱠᱷᱟᱱ ᱱᱤᱭᱟᱹ ᱯᱚᱨᱮ ᱫᱚ ᱚᱸᱰᱮᱜᱮ ᱩᱱᱤ ᱜᱚᱡ ᱦᱚᱲ ᱫᱚᱦᱚ ᱠᱟᱛᱮᱫ ᱚᱸᱰᱮ ᱜᱮᱠᱚ ᱥᱩᱱᱩᱢ ᱥᱩᱱᱩᱢ ᱛᱮ ᱛᱟᱨᱯᱚᱨᱮ ᱫᱚ ᱥᱟᱥᱟᱝ ᱛᱮ ᱚᱡᱚᱜ ᱦᱚᱲᱢᱚ ᱠᱚᱨᱮ ᱠᱚ ᱚᱡᱚᱜ ᱟᱭᱟ ᱟᱨ ᱚᱱᱟ ᱞᱟᱦᱟᱨᱮ ᱰᱟᱹᱵᱽᱨᱟᱹ ᱥᱟᱯᱷᱟ ᱠᱟᱛᱮᱫ ᱦᱚᱲᱢᱚ ᱠᱚᱨᱮᱫ ᱥᱩᱱᱩᱢ ᱥᱟᱥᱟᱝ ᱛᱮᱠᱚ ᱚᱡᱚᱜ ᱟᱭᱟ ᱛᱟᱨᱯᱚᱨᱮ ᱠᱷᱟᱱ ᱥᱚᱥᱟᱱ ᱠᱚ ᱤᱫᱤᱭᱮᱭᱟ ᱟᱨ ᱥᱚᱥᱟᱱ ᱨᱮ ᱨᱟᱯᱟᱜ ᱵᱟ ᱠᱟᱹᱢᱤᱦᱚᱨᱟ ᱜᱚᱡ ᱦᱚᱲᱟᱜ ᱚᱱᱟ ᱠᱟᱹᱢᱤᱦᱚᱨᱟ ᱯᱩᱨᱟᱹᱣ ᱠᱟᱛᱮᱫ ᱡᱚ ᱚᱠᱚᱭ ᱠᱚ ᱪᱟᱞᱟᱣ ᱞᱮᱱᱟ ᱜᱚᱡ ᱚᱲᱟᱜ ᱨᱮ ᱜᱚᱡ ᱚᱲᱟᱜ ᱠᱚ ᱪᱟᱞᱟᱣ ᱞᱮᱱᱟ ᱵᱟ ᱚᱠᱚᱭ ᱠᱚ ᱜᱚᱡ ᱦᱚᱲ ᱠᱚ ᱤᱫᱤ ᱠᱮᱫᱮᱭᱟ ᱩᱱᱠᱩ ᱰᱟᱹᱵᱽᱨᱟᱹ ᱥᱟᱯᱷᱟᱜ ᱦᱩᱭᱩᱜ ᱛᱟᱠᱚᱣᱟ ᱵᱟᱝᱠᱷᱟᱱ ᱰᱟᱹᱵᱽᱨᱟᱹ ᱵᱟᱝᱠᱷᱟᱱ ᱚᱲᱟᱜ ᱨᱮ ᱵᱟᱠᱚ ᱵᱚᱞᱚ ᱫᱟᱲᱮᱭᱟᱜᱼᱟ ᱠᱟᱨᱚᱱ ᱱᱤᱭᱟᱹ ᱫᱚ ᱦᱩᱭᱩᱜ ᱠᱟᱱᱟ ᱵᱟᱠᱚ ᱰᱟᱹᱵᱽᱨᱟᱹ ᱞᱮᱱᱠᱷᱟᱱ ᱚᱥᱩᱪᱤ ᱟᱛᱛᱟ ᱥᱮ ᱡᱟᱦᱟᱱᱟᱜ ᱵᱟᱹᱲᱤᱡ ᱟᱛᱛᱟ ᱤᱭᱟᱹ ᱨᱮᱭᱟᱜ ᱥᱚᱢᱵᱷᱚᱵᱚᱱᱟ ᱛᱟᱦᱮᱱᱟ ᱚᱱᱟ ᱞᱟᱹᱜᱤᱫ ᱟᱞᱮ ᱱᱤᱭᱟᱹ ᱠᱚ ᱮᱨᱤᱭᱟ ᱨᱮ ᱯᱚᱥᱪᱤᱢᱵᱟᱝᱞᱟ ᱨᱮ ᱡᱟᱦᱟᱸ ᱠᱚ ᱦᱚᱲ ᱟᱹᱛᱩ ᱢᱮᱱᱟᱜᱼᱟ ᱱᱚᱛᱮᱱᱟᱜ ᱱᱤᱭᱚᱢ ᱫᱚ ᱦᱩᱭᱩᱜ ᱠᱟᱱᱟ ᱜᱚᱡ ᱦᱚᱲ ᱨᱟᱯᱟᱜ ᱵᱟᱲᱟ ᱠᱟᱛᱮᱫ ᱦᱚᱲ ᱫᱚᱠᱚ ᱰᱟᱹᱵᱽᱨᱟᱹ ᱥᱟᱯᱷᱟ ᱠᱟᱛᱮᱫ ᱚᱱᱟ ᱠᱤᱪᱨᱤᱡ ᱫᱚ ᱵᱟᱦᱨᱮ ᱨᱮᱜᱮ ᱠᱚ ᱟᱲᱟᱜ ᱜᱤᱰᱤ ᱠᱟᱜᱼᱟ ᱟᱨ ᱰᱟᱹᱵᱽᱨᱟᱹ ᱦᱚᱸ ᱵᱟᱦᱨᱮ ᱨᱮᱜᱮ ᱠᱚ ᱰᱟᱹᱵᱽᱨᱟᱹᱜᱼᱟ ᱮᱱᱠᱷᱟᱱ ᱤᱱᱟᱹ ᱯᱚᱨᱮ ᱚᱲᱟᱜ ᱠᱚ ᱵᱚᱞᱚᱜᱼᱟ ᱛᱟᱨᱯᱚᱨ ᱠᱚ ᱡᱟᱦᱟᱱᱟᱜ ᱠᱚ ᱡᱚᱢᱟ